ᱤᱧ ᱫᱚ ᱥᱮᱫᱤᱱ ᱦᱟᱹᱠᱩ ᱥᱟᱵ ᱫᱚ ᱟᱹᱰᱤ ᱜᱮᱧ ᱪᱷᱩᱴᱟᱹᱜᱼᱟ ᱟᱫᱚ ᱢᱟ ᱠᱩᱲᱤ ᱦᱚᱯᱚᱱ ᱜᱟᱛᱮᱼᱜᱟᱯᱟᱛᱮ ᱜᱩᱨᱤᱡᱽᱼᱜᱚᱸᱭᱴᱷᱟ ᱦᱞᱟᱝ ᱞᱮ ᱥᱮᱱᱚᱜᱼᱟ ᱩᱱ ᱚᱠᱛᱚ ᱨᱮ ᱜᱟᱰᱟᱼᱢᱩᱰᱩ ᱠᱚ ᱟᱸᱡᱮᱫ ᱠᱚᱜᱼᱟ ᱟᱨ ᱯᱩᱠᱷᱨᱤ ᱠᱚ ᱟᱸᱡᱮᱫ ᱠᱚᱜ ᱠᱷᱟᱱ ᱚᱸᱰᱮ ᱜᱟᱛᱮᱼᱜᱟᱯᱟᱛᱮ ᱥᱮᱱ ᱠᱟᱛᱮᱫ ᱦᱟᱹᱠᱩ ᱠᱚᱞᱮ ᱥᱟᱵ ᱠᱚᱣᱟ ᱟᱞᱮ ᱫᱚ ᱡᱟᱦᱟᱸᱱᱟᱜ ᱥᱟᱯᱟᱵ ᱠᱚᱢᱟ ᱛᱟᱞᱮ ᱵᱟᱭ ᱛᱟᱦᱮᱱᱟ ᱥᱟᱹᱲᱤ ᱟᱧᱪᱟᱨ ᱠᱚᱛᱮ ᱟᱨ ᱵᱟᱠᱷᱟᱱ ᱛᱤ ᱠᱚᱛᱮ ᱜᱮᱞᱮ ᱥᱟᱵ ᱠᱚᱣᱟ ᱢᱚᱥᱟᱨᱤ ᱠᱚ ᱛᱟᱦᱮᱱ ᱠᱷᱟᱱ ᱰᱷᱮᱨ ᱫᱷᱟᱨᱟ ᱞᱮ ᱥᱟᱵ ᱫᱟᱲᱭᱟᱠᱚᱣᱟ ᱟᱫᱚ ᱜᱟᱰᱟ ᱠᱚᱨᱮ ᱫᱟᱜ ᱠᱚ ᱟᱸᱡᱮᱫ ᱠᱚᱜ ᱠᱷᱟᱱ ᱱᱤᱪᱳᱞ ᱫᱷᱟᱨᱟ ᱵᱩᱡᱷᱟᱹᱜ ᱠᱷᱟᱱ ᱥᱮᱨᱮᱧ ᱵᱟᱲᱟ ᱡᱚᱝᱟᱞᱮ ᱮᱱᱠᱷᱟᱱ ᱮᱠᱞᱟ ᱵᱟᱞᱮ ᱵᱩᱡᱷᱟᱹᱣᱟ ᱟᱦᱟᱨ ᱯᱩᱠᱷᱨᱤ ᱨᱮᱦᱚᱸ ᱥᱤᱛᱩᱝ ᱫᱤᱱ ᱠᱚ ᱫᱟᱜ ᱟᱸᱡᱮᱫ ᱠᱚᱜ ᱠᱷᱟᱱ ᱜᱟᱛᱮᱼᱜᱟᱯᱟᱛᱮ ᱞᱮ ᱥᱮᱱᱚᱜᱼᱟ ᱥᱟᱹᱲᱤ ᱠᱚᱛᱮ ᱞᱮ ᱥᱟᱵ ᱠᱚᱣᱟ ᱡᱟᱦᱟᱸᱭ ᱦᱟᱹᱠᱩ ᱡᱟᱹᱥᱛᱤ ᱞᱮ ᱠᱩᱥᱤᱭᱟᱠᱚᱣᱟ ᱩᱱᱠᱩ ᱟᱦᱟᱨ ᱠᱚᱨᱮ ᱜᱮ ᱜᱟᱰᱟᱼᱢᱩᱰᱩ ᱠᱚᱨᱮ ᱠᱚ ᱛᱟᱦᱮᱱ ᱠᱷᱟᱱ ᱩᱱᱠᱩ ᱦᱟᱹᱠᱩ ᱥᱟᱵᱽ ᱞᱮ ᱥᱮᱱᱚᱜᱼᱟ ᱟᱫᱚ ᱵᱟᱞᱮ ᱛᱟᱭᱚᱢᱚᱜᱼᱟ ᱢᱟᱲᱟᱝ ᱨᱮᱞᱮ ᱥᱮᱴᱮᱨ ᱠᱚᱜᱼᱟ